ᱤᱧᱟᱹᱜ ᱩᱯᱨᱩᱢ ᱤᱧᱟᱹᱜ ᱧᱩᱛᱩᱢ ᱫᱚ ᱟᱨ ᱤᱧ ᱫᱚ ᱵᱮᱵᱥᱟ ᱤᱫᱤ ᱠᱟᱛᱮᱫ ᱵᱤᱥᱤ ᱡᱟᱦᱟᱱᱟᱜ ᱫᱚ ᱵᱟᱹᱧ ᱵᱟᱲᱟᱭᱟ ᱛᱚᱵᱮᱧ ᱧᱚᱞ ᱟᱠᱟᱫ ᱠᱚᱣᱟᱹᱧ ᱟᱭᱩ ᱛᱮᱠᱚ ᱵᱟᱵᱟ ᱛᱮᱠᱚ ᱠᱚ ᱟᱞᱮᱭᱟᱜ ᱟᱹᱰᱤ ᱛᱮᱫ ᱡᱚᱜᱼᱟ ᱚᱱᱟ ᱠᱚᱠᱚ ᱤᱫᱤ ᱛᱮᱠᱚ ᱟᱹᱠᱷᱨᱤᱧᱟ ᱟᱨ ᱚᱱᱠᱟ ᱵᱤᱥᱤ ᱟᱞᱮᱭᱟᱜ ᱡᱟᱦᱟᱱᱟᱜ ᱡᱤᱱᱤᱥ ᱠᱚᱫᱚ ᱵᱟᱹᱪᱩᱜᱼᱟᱹᱱᱤᱡᱽ ᱪᱷᱳᱴᱳᱢᱳᱴᱳ ᱫᱳᱠᱟᱱ ᱢᱮᱱᱟᱜᱼᱟ ᱟᱨ ᱨᱮᱥᱚᱱ ᱫᱳᱠᱟᱱ ᱟᱨ ᱵᱤᱡᱽᱱᱮᱥ ᱫᱚ ᱢᱮᱱᱟᱜ ᱜᱮᱭᱟ ᱟᱞᱮᱭᱟᱜ ᱫᱚ ᱵᱟᱝ ᱠᱟᱱᱟ ᱞᱟᱦᱟ ᱠᱷᱚᱱ ᱜᱮ ᱵᱤᱡᱽᱱᱮᱥ ᱫᱚᱞᱤᱧ ᱴᱷᱤᱠᱟᱹᱭᱟ ᱢᱚᱱᱳᱦᱚᱨᱤ ᱵᱤᱡᱽᱱᱮᱥ ᱟᱨ ᱩᱱᱠᱩ ᱠᱚ ᱟᱹᱛᱩ ᱠᱚ ᱦᱤᱡᱩᱜ ᱠᱟᱱᱟ ᱯᱞᱟᱥᱴᱤᱠ ᱨᱮᱱᱟᱜ ᱴᱷᱤᱞᱤ ᱠᱚ ᱮᱢᱟᱱ ᱠᱚᱠᱚ ᱟᱹᱜᱩᱭᱟ ᱟᱨ ᱥᱚᱵᱡᱤ ᱵᱤᱡᱽᱱᱮᱥ ᱠᱚ ᱪᱩᱲᱤᱣᱟᱞᱟ ᱠᱚ ᱟᱨ ᱟᱨ ᱵᱤᱥᱤ ᱡᱤᱱᱤᱥ ᱫᱚ ᱩᱱᱟᱹᱜ ᱫᱚ ᱵᱟᱹᱱᱩᱫᱜᱼᱟ